ᱤᱧ ᱢᱤᱫ ᱜᱟᱫᱮᱞᱨᱮᱧ ᱥᱮᱞᱮᱫ ᱞᱮᱱ ᱛᱟᱦᱮᱸ ᱠᱟᱱᱟ ᱚᱱᱟᱫᱚ ᱚᱞᱪᱤᱠᱤ ᱦᱩᱞ ᱵᱟᱭᱥᱤ ᱜᱟᱫᱮᱞ ᱧᱩᱛᱩᱢᱛᱮ ᱢᱤᱫ ᱦᱩᱞ ᱦᱩᱭᱞᱮᱱ ᱛᱟᱦᱮᱸ ᱠᱟᱱᱟ ᱚᱱᱟᱫᱚ ᱡᱷᱟᱲᱠᱷᱚᱸᱰ ᱯᱚᱱᱚᱛᱨᱮ ᱚᱞᱪᱤᱠᱤᱛᱮ ᱚᱞᱼᱯᱟᱲᱦᱟᱣ ᱦᱩᱭᱩᱜ ᱢᱟ ᱚᱱᱟ ᱪᱤᱠᱟᱹ ᱚᱱᱟ ᱦᱩᱞᱫᱚ ᱦᱩᱭᱞᱮᱱ ᱛᱟᱦᱮᱸ ᱠᱟᱱᱟ ᱚᱱᱟ ᱦᱩᱞ ᱨᱮᱫᱚ

ᱚᱱᱟ ᱦᱩᱞᱨᱮ ᱤᱧᱦᱚᱸ ᱥᱮᱞᱮᱫ ᱤᱧ ᱛᱟᱦᱮᱸᱠᱟᱱᱟ ᱟᱨ ᱟᱹᱰᱤ ᱱᱟᱯᱟᱭᱜᱮ ᱦᱩᱞᱫᱚ ᱠᱚᱨᱟᱣ ᱦᱩᱭᱞᱮᱱ ᱛᱟᱦᱮᱸ ᱠᱟᱱᱟ ᱚᱱᱟ ᱦᱩᱞᱨᱮ ᱟᱹᱰᱤᱜᱟᱱ

ᱱᱚᱣᱟᱨᱮ ᱥᱮᱪᱮᱫ ᱧᱟᱢᱚᱜ ᱠᱟᱱᱟ ᱟᱢ ᱡᱩᱫᱤ ᱡᱟᱦᱟᱱᱟᱜᱮᱢ ᱫᱚᱨᱠᱟᱨᱚᱜᱼᱟ ᱵᱟᱢ ᱦᱩᱞ ᱠᱷᱟᱱ ᱥᱚᱨᱠᱟᱨ ᱫᱚ ᱚᱱᱟᱫᱚ ᱛᱤᱥᱦᱚᱸ ᱵᱟᱭ ᱮᱢᱟᱢᱟ ᱟᱢᱟᱜ ᱟᱹᱭᱫᱟᱹᱨᱤ ᱦᱚᱠ ᱧᱟᱢ ᱞᱟᱹᱜᱤᱫ ᱥᱚᱨᱠᱟᱨ ᱴᱷᱮᱱ ᱦᱩᱞᱫᱚ ᱠᱚᱨᱟᱣ ᱦᱩᱩᱭᱩᱜᱼᱟ ᱵᱟᱢ ᱦᱩᱞ ᱞᱮᱠᱷᱟᱱ ᱥᱚᱨᱠᱟᱨ ᱫᱚ ᱟᱞᱜᱟᱛᱮᱫᱚ ᱵᱟᱭ ᱮᱢᱚᱜᱚᱜᱼᱟ ᱚᱱᱟᱛᱮ ᱚᱞᱪᱤᱠᱤ ᱦᱩᱞ ᱵᱟᱭᱥᱤ ᱦᱚᱛᱮᱛᱮ ᱢᱤᱫ ᱦᱩᱞ ᱠᱚᱨᱟᱣ ᱦᱩᱭᱞᱮᱱ ᱛᱟᱦᱮᱸᱠᱟᱱᱟ